ᱟᱵᱮᱱ ᱯᱨᱟᱭᱤᱢ ᱢᱤᱱᱤᱥᱴᱟᱨ ᱠᱤᱥᱟᱱ ᱵᱤᱵᱷᱟᱜᱽ ᱡᱳᱡᱚᱱᱟ ᱠᱷᱚᱱᱟᱜ ᱢᱮᱱ ᱫᱟᱵᱮᱱ ᱚᱯᱷᱤᱥ ᱠᱷᱚᱱᱟᱜ ᱟᱪᱪᱷᱟ ᱴᱷᱤᱠ ᱜᱮᱭᱟ ᱟᱪᱪᱷᱟ ᱛᱚ ᱟᱹᱞᱤᱧ ᱫᱚ ᱢᱤᱫᱴᱮᱱ ᱴᱨᱮᱱᱤᱝ ᱞᱤᱧ ᱮᱢᱟᱜ ᱛᱟᱦᱮᱱᱟ ᱟᱨ ᱱᱤᱛᱳᱜ ᱨᱮᱦᱚᱸ ᱚᱱᱟ ᱨᱮᱱᱟᱜ ᱠᱚᱱᱚ ᱨᱮᱡᱟᱞᱴ ᱵᱟᱝ ᱦᱮᱡ ᱟᱠᱟᱱ ᱛᱟᱹᱞᱤᱧᱟ ᱟᱨ ᱪᱮᱫᱼᱛᱮ ᱪᱤᱠᱟᱹ ᱟᱠᱟᱱ ᱛᱟᱹᱞᱤᱧᱟ ᱟᱪᱪᱷᱟ ᱟᱪᱪᱷᱟ ᱴᱷᱤᱠ ᱜᱮᱭᱟ ᱛᱚᱵᱮ ᱠᱷᱟᱱ ᱟᱨ ᱛᱤᱱᱟᱹᱜ ᱫᱤᱱ ᱞᱟᱜᱟᱜᱼᱟ ᱟᱪᱷᱟ ᱟᱪᱪᱷᱟ ᱴᱷᱤᱠ ᱜᱮᱭᱟ ᱛᱚ ᱴᱷᱤᱠ ᱜᱮᱭᱟ ᱮᱢᱟᱜ ᱟᱹᱞᱤᱧ ᱦᱟᱜ ᱟᱨ ᱛᱤᱱᱟᱹᱜ ᱫᱤᱱ ᱠᱚᱛᱮ ᱧᱟᱯᱟᱢ ᱠᱚᱫᱚ ᱧᱟᱢ ᱫᱚ ᱛᱤᱱᱟᱹᱜ ᱫᱤᱱ ᱠᱚᱛᱮ ᱟᱪᱪᱷᱟ ᱴᱷᱤᱠ ᱜᱮᱭᱟ ᱟᱪᱪᱷᱟ ᱮᱠᱟᱣᱩᱱᱴ ᱱᱚᱢᱵᱚᱨ ᱨᱮᱱᱟᱜ ᱯᱩᱱᱭᱟ ᱢᱩᱪᱟᱹᱫ ᱱᱚᱢᱵᱚᱨ ᱚᱞᱵᱮᱱ ᱦᱮᱸ ᱯᱷᱟᱭᱤᱵᱽ ᱱᱟᱭᱤᱱ ᱰᱚᱵᱚᱞ ᱮᱭᱤᱴ ᱟᱨ ᱟᱭᱰᱤ ᱱᱚᱢᱵᱚᱨ ᱞᱟᱜᱟᱜᱼᱟ ᱟᱪᱷᱟ ᱟᱭᱰᱤ ᱱᱚᱢᱵᱚᱨ ᱦᱚᱸ ᱞᱟᱜᱟᱜᱼᱟ ᱦᱮᱸᱛᱚ ᱟᱭᱰᱤ ᱱᱚᱢᱵᱚᱨ ᱫᱚ ᱚᱞ ᱛᱟᱹᱞᱤᱧᱵᱮᱱ ᱳᱣᱟᱱ ᱡᱤᱨᱳ ᱮᱭᱤᱴ ᱥᱤᱠᱥ ᱟᱪᱪᱷᱟ ᱴᱷᱤᱠ